ᱟᱵᱚ ᱵᱷᱟᱨᱚᱛ ᱨᱮ ᱟᱭᱢᱟ ᱫᱟᱬᱟᱱ ᱡᱟᱭᱜᱟ ᱢᱮᱱᱟᱼᱟ ᱮᱱ ᱨᱮᱦᱚᱸ ᱤᱧ ᱫᱟᱬᱟᱱ ᱡᱟᱭᱜᱟ ᱵᱟᱝ ᱢᱚᱱᱫᱤᱨ ᱢᱚᱥᱡᱤᱫᱽ ᱟᱭᱢᱟ ᱦᱚᱲ ᱠᱚ ᱪᱟᱞᱟᱼᱟ ᱮᱱᱦᱚᱸ ᱤᱧ ᱫᱚ ᱟᱵᱚ ᱥᱟᱱᱛᱟᱲ ᱠᱷᱚᱱᱤᱧ ᱞᱟᱹᱭ ᱫᱟ ᱢᱤᱱᱟᱜᱼᱟ ᱞᱩᱜᱩ ᱵᱩᱨᱩ ᱡᱟᱦᱟᱸ ᱨᱮᱫᱚ ᱯᱩᱡᱟᱹ ᱞᱟᱹᱜᱤᱫ ᱦᱚ ᱦᱚᱲ ᱠᱚ ᱪᱟᱞᱟᱼᱟ ᱟᱨ ᱦᱚᱸ ᱮᱢᱱᱤ ᱫᱟᱬᱟᱱ ᱦᱚᱠᱚ ᱪᱟᱞᱟ ᱜᱮᱭᱟ ᱯᱟᱛᱟᱵᱤᱸᱰᱟᱹ ᱧᱮᱧᱮᱞ ᱦᱚᱠᱚ ᱪᱟᱞᱟᱼᱟ ᱟᱨᱚ ᱛᱟᱨᱟᱯᱤᱴ ᱵᱤᱨᱵᱷᱩᱢ ᱛᱟᱨᱟᱯᱤᱴ ᱚᱸᱰᱮ ᱫᱤᱠᱩᱣᱟᱜ ᱠᱟᱱ ᱨᱮᱦᱚ ᱟᱵᱚ ᱦᱚᱲ ᱦᱚᱸᱠᱚ ᱪᱟᱞᱟ ᱜᱮᱭᱟ ᱧᱮᱧᱮᱞ ᱠᱚ ᱫᱤᱠᱩ ᱦᱚᱸᱠᱚ ᱪᱟᱞᱟ ᱜᱮᱭᱟ ᱟᱨᱦᱚᱸ ᱵᱚᱨᱫᱚᱢᱟᱱ ᱡᱮᱞᱟ ᱨᱮᱱᱟᱜ ᱞᱩᱵᱟᱦᱟᱴ ᱨᱮ ᱮᱠᱥᱚᱟᱴ ᱢᱚᱱᱫᱤᱨ ᱢᱮᱱᱟᱜᱼᱟ ᱚᱸᱰᱮ ᱧᱮᱧᱮᱞ ᱟᱨᱦᱚᱸ ᱵᱚᱨᱫᱚᱢᱟᱱ ᱥᱟᱭᱮᱱᱥ ᱥᱤᱴᱤ ᱚᱸᱰᱮ ᱟᱭᱢᱟ ᱵᱚᱭᱜᱟᱱᱤᱠ ᱡᱤᱱᱤᱥᱯᱚᱛᱨᱚ ᱠᱚ ᱢᱮᱱᱟᱜᱼᱟ ᱡᱟᱦᱟᱱ ᱫᱚ ᱟᱭᱢᱟ ᱠᱤᱪᱷᱩᱭ ᱞᱟᱹᱭ ᱪᱮᱫ ᱟᱵᱚᱱᱟ ᱟᱵᱚ ᱟᱨ ᱡᱩᱞᱳᱡᱤᱠᱮᱞ ᱯᱟᱨᱠ ᱢᱤᱱᱟᱜᱼᱟ ᱚᱸᱰᱮ ᱫᱚ ᱟᱭᱢᱟ ᱡᱤᱵᱽ ᱡᱚᱱᱛᱩ ᱠᱩ ᱢᱮᱱᱟ ᱠᱚᱣᱟ ᱟᱹᱰᱤ ᱠᱩᱞᱟᱹᱭ ᱠᱚ ᱟᱭᱢᱟ ᱩᱛᱟᱹᱨ ᱠᱳᱞᱠᱟᱛᱟ ᱨᱮᱱᱟᱜ ᱥᱩᱱᱫᱚᱨᱵᱚᱱ ᱥᱮᱡ ᱟᱹᱰᱤ ᱟᱭᱢᱟ ᱦᱚᱲ ᱫᱟᱬᱟᱱ ᱦᱚᱸᱠᱚ ᱪᱟᱞᱟ ᱜᱮᱭᱟ ᱡᱤᱵᱽ ᱥᱤᱝᱦᱚᱸ ᱛᱟᱹᱨᱩᱵ ᱧᱮᱞ ᱟᱹᱰᱤ ᱟᱭᱢᱟᱜᱟᱱ ᱦᱚᱲ ᱠᱚ ᱪᱟᱞᱟᱜᱼᱟ ᱫᱟᱬᱟᱱ ᱠᱚ ᱟᱭᱢᱟ ᱠᱤᱪᱷᱩ ᱪᱮᱫ ᱞᱟᱹᱜᱤᱫ ᱛᱮ